ᱥᱤᱛᱩᱝ ᱠᱷᱚᱱᱟᱜ ᱦᱮᱡ ᱠᱟᱛᱮᱫ ᱴᱤᱭᱩ ᱯᱟᱢ ᱪᱟᱞᱟᱣ ᱠᱟᱛᱮᱫ ᱡᱟᱦᱟᱸ ᱨᱮᱭᱟᱲ ᱫᱟᱜ ᱛᱩᱫᱩᱜᱼᱟ ᱚᱱᱟ ᱨᱮᱭᱟᱲ ᱫᱟᱜ ᱧᱩ ᱠᱟᱛᱮᱫ ᱦᱚᱲᱢᱚ ᱟᱹᱰᱤ ᱢᱚᱡ ᱟᱹᱭᱠᱟᱹᱜᱼᱟ